ᱟᱞᱮ ᱫᱤᱥᱚᱢ ᱢᱟ ᱟᱹᱰᱤ ᱥᱚᱛᱚ ᱨᱮᱸᱜᱮᱡ ᱦᱚᱲ ᱢᱮᱱᱟᱜ ᱞᱮᱭᱟ ᱯᱩᱨᱟᱹ ᱨᱮᱸᱜᱮᱡ ᱜᱤᱫᱽᱨᱟᱹ ᱠᱚ ᱫᱟᱭᱟ ᱜᱮᱠᱚ ᱧᱮᱞᱚᱜ ᱠᱟᱱᱟ ᱡᱚᱢ ᱵᱟᱝᱛᱮ ᱠᱷᱟᱹᱞᱤᱠᱚ ᱢᱚᱨᱟ ᱪᱟᱵᱟ ᱟᱠᱟᱱᱟ ᱟᱹᱰᱤ ᱵᱷᱟᱵᱱᱟ ᱪᱤᱱᱛᱟᱢ ᱵᱩᱡᱷᱟᱹᱣᱟ ᱢᱮᱱᱠᱷᱟᱱ ᱥᱚᱨᱠᱟᱨ ᱦᱚᱸ ᱟᱨᱮ ᱢᱟ ᱵᱟᱭ ᱧᱮᱞ ᱧᱟᱢᱮᱫ ᱞᱮᱭᱟ ᱟᱨ ᱪᱮᱫ ᱡᱚᱢ ᱦᱚᱸ ᱵᱟᱭ ᱮᱢᱟᱞᱮᱠᱟᱱᱟ ᱪᱮᱫ ᱱᱚᱣᱟ ᱰᱷᱟᱝᱠᱚᱨ ᱫᱟᱜ ᱦᱚᱸ ᱰᱷᱟᱸᱠᱚᱲ ᱢᱟ ᱢᱮᱱᱟᱜ ᱜᱮᱭᱟ ᱚᱠᱟ ᱰᱷᱟᱸᱠᱚᱲ ᱨᱮᱪᱚᱝ ᱫᱟᱜ ᱦᱚᱸ ᱵᱟᱝ ᱴᱷᱤᱠ ᱵᱩᱡᱷᱟᱹᱜᱼᱟ ᱥᱚᱣᱟ ᱥᱮᱭᱟ ᱥᱮᱭᱟᱜᱮ ᱥᱚᱣᱟ ᱟᱨ ᱚᱠᱟ ᱰᱷᱟᱸᱠᱚᱲ ᱫᱟᱜ ᱵᱮᱥ ᱵᱩᱡᱷᱟᱹᱜᱼᱟ ᱚᱱᱟ ᱨᱮᱭᱟᱝ ᱛᱮᱦᱚᱸ ᱵᱟᱞᱮ ᱥᱟᱴᱟᱵ ᱠᱟᱱᱟ ᱟᱨ ᱚᱱᱟᱝ ᱥᱚᱨᱠᱟᱨᱮ ᱮᱢᱚᱜ ᱠᱷᱟᱱ ᱡᱚᱢ ᱤᱱᱟᱹᱠᱷᱟᱱ ᱜᱤᱫᱽᱨᱟᱹ ᱦᱚᱸ ᱛᱟᱦᱞᱮ ᱵᱮᱥ ᱜᱮᱠᱚ ᱛᱟᱦᱮᱱᱟ ᱪᱮᱫ ᱞᱮᱠᱟᱨᱮ ᱱᱩᱭ ᱥᱚᱨᱠᱟᱨ ᱵᱟᱭ ᱧᱮᱞ ᱧᱟᱢᱮᱫ ᱞᱮᱭᱟ ᱱᱩᱱᱟᱹᱜ ᱟᱵᱚᱥᱛᱷᱟᱨᱮ ᱢᱮᱱᱟᱜ ᱞᱮᱭᱟ ᱞᱩᱜᱽᱲᱤ ᱞᱟᱯᱳ ᱴᱷᱮᱱ ᱠᱷᱚᱱ ᱦᱚᱸ ᱮᱸᱜᱟᱛ ᱟᱯᱟᱛ ᱦᱚᱸᱞᱮ ᱠᱚᱥᱴᱚᱜ ᱜᱮᱭᱟ ᱪᱮᱫ ᱡᱚᱢ ᱧᱩ ᱠᱷᱚᱱ ᱦᱚᱸ ᱡᱚᱛᱚᱣᱟᱜᱼᱛᱮ ᱟᱹᱰᱤ ᱠᱚᱥᱴᱚ ᱚᱱᱟ ᱠᱚᱜᱮ ᱦᱩᱱᱟᱹᱝ ᱥᱚᱨᱠᱟᱨ ᱨᱮ ᱵᱟᱲᱟᱭ ᱠᱷᱟᱱ ᱫᱚ ᱦᱩᱱᱟᱹᱝ ᱟᱞᱮ ᱦᱩᱱᱟᱹᱝ ᱱᱚᱣᱟ ᱨᱮᱸᱜᱮᱡ ᱦᱚᱲᱮ ᱧᱮᱞ ᱧᱟᱢ ᱞᱮ ᱟᱹᱰᱤ ᱢᱩᱥᱠᱤᱞ ᱜᱮᱞᱮ ᱵᱩᱡᱷᱟᱹᱣ ᱮᱫᱟ ᱚᱱᱟ ᱠᱚᱜᱮ ᱦᱩᱱᱟᱹᱝ ᱪᱮᱫ ᱞᱮᱠᱟ ᱨᱮᱵᱚᱱ ᱵᱟᱲᱟᱭ ᱦᱚᱪᱚ ᱫᱟᱲᱮᱣᱟᱭᱟ ᱚᱱᱟᱜᱮ ᱟᱹᱰᱤᱡᱳᱨ ᱟᱞᱮ ᱫᱚᱞᱮ ᱠᱷᱚᱡᱚᱜ ᱠᱟᱱᱟ ᱵᱟᱠᱷᱟᱱ ᱢᱟ ᱟᱹᱰᱤ ᱢᱩᱥᱠᱤᱞᱮ ᱵᱩᱡᱷᱟᱹᱣ ᱮᱫᱟ ᱫᱤᱥᱟᱹ ᱦᱚᱸ ᱵᱟᱞᱮ ᱵᱩᱡᱷᱟᱹᱣ ᱮᱜᱼᱟ ᱱᱚᱣᱟ ᱟᱨ ᱨᱮᱸᱜᱮᱡ ᱛᱮ ᱠᱟᱞᱟᱝ ᱠᱚᱞᱚᱢ ᱜᱮᱢ ᱵᱩᱡᱷᱟᱹᱣᱟ